ᱤᱧᱟᱹᱜ ᱩᱯᱨᱩᱢ ᱨᱮ ᱟᱭᱢᱟ ᱨᱚᱠᱚᱢ ᱠᱳᱨᱥ ᱢᱮᱱᱟᱜᱼᱟ ᱱᱚᱣᱟ ᱵᱷᱟᱨᱚᱛ ᱮᱰᱩᱠᱮᱥᱚᱱ ᱥᱤᱥᱴᱮᱢ ᱨᱮ ᱟᱫᱚ ᱟᱭᱢᱟ ᱨᱚᱠᱚᱢ ᱛᱮᱠᱚ ᱠᱳᱨᱥᱫᱟ ᱦᱚᱲ ᱚᱠᱚᱭ ᱯᱮᱦᱞᱮ ᱫᱚ ᱯᱟᱨᱭᱢᱟᱹᱨᱤ ᱯᱨᱟᱭᱢᱟᱹᱨᱤ ᱠᱷᱚᱱ ᱦᱟᱭ ᱥᱠᱩᱞ ᱦᱟᱭ ᱥᱠᱩᱞ ᱠᱷᱚᱱ ᱯᱷᱤᱨ ᱤᱱᱴᱟᱨ ᱤᱱᱴᱟᱨ ᱵᱟᱫ ᱜᱨᱮᱡᱩᱭᱮᱥᱚᱱ ᱜᱟᱮᱡᱩᱭᱮᱥᱚᱱ ᱠᱚᱢᱯᱞᱤᱴ ᱠᱟᱛᱮᱫ ᱛᱟᱭᱚᱢᱛᱮ ᱟᱭᱢᱟ ᱨᱚᱠᱚᱢ ᱠᱳᱨᱥ ᱥᱮᱫ ᱠᱚ ᱪᱟᱞᱟᱜᱼᱟ ᱵᱚᱞᱮ ᱚᱠᱚᱭ ᱫᱚ ᱵᱤᱭᱮᱰᱟ ᱚᱠᱚᱭ ᱫᱚᱠᱚ ᱯᱚᱞᱮᱴᱮᱠᱱᱤᱠᱟ ᱚᱠᱚᱭᱪᱚ ᱟᱭ ᱴᱤ ᱟᱭᱟ ᱚᱱᱠᱟ ᱟᱭᱢᱟ ᱨᱚᱠᱚᱢ ᱠᱳᱨᱥ ᱢᱮᱱᱟᱜᱼᱟ ᱚᱱᱟ ᱠᱚ ᱠᱚᱨᱟᱣ ᱫᱚᱦᱚ ᱟᱨ ᱱᱚᱣᱟ ᱠᱚ ᱠᱳᱨᱥ ᱠᱚᱨᱟᱣ ᱠᱟᱛᱮᱫ ᱵᱚᱞᱮ ᱢᱤᱫᱴᱮᱱ ᱚᱱᱟ ᱨᱮᱭᱟᱜ ᱯᱷᱤᱠᱥᱰ ᱰᱤᱯᱟᱨᱴᱢᱮᱱᱴ ᱨᱮ ᱡᱚᱵᱽ ᱮᱢ ᱧᱟᱢ ᱫᱟᱲᱮᱭᱟᱜᱼᱟ ᱟᱨ ᱱᱚᱣᱟ ᱠᱚ ᱠᱳᱨᱥ ᱦᱚᱸ ᱟᱹᱰᱤ ᱡᱟᱹᱨᱩᱲ ᱜᱮᱭᱟ ᱪᱮᱫᱟᱜ ᱛᱮ ᱪᱮᱫᱟᱜ ᱮᱱᱛᱮᱫ ᱵᱤᱱᱟᱹ ᱠᱳᱨᱥ ᱠᱟᱛᱮᱫ ᱡᱟᱦᱟᱸᱭ ᱮᱴᱟᱜ ᱠᱳᱢᱯᱟᱱᱤ ᱜᱮᱥᱮ ᱜᱚᱵᱷᱚᱨᱢᱮᱱᱴ ᱦᱚᱸ ᱵᱟᱭ ᱥᱤᱞᱮᱠᱴ ᱢᱮᱭᱟ ᱟᱭᱟᱜ ᱡᱚᱵᱽ ᱨᱮ ᱚᱱᱟᱛᱮ ᱱᱚᱣᱟ ᱠᱚ ᱠᱳᱨᱥ ᱦᱟᱛᱟᱣ ᱟᱹᱰᱤ ᱡᱟᱹᱨᱩᱲ ᱜᱮᱭᱟ ᱪᱮᱫᱟᱜ ᱵᱤᱱᱟᱹ ᱯᱟᱲᱦᱟᱣ ᱠᱟᱛᱮᱫ ᱫᱚ ᱪᱮᱫ ᱜᱮ ᱵᱟᱝ ᱦᱩᱭᱩᱜᱼᱟ ᱟᱨ ᱯᱟᱲᱦᱟᱭ ᱥᱟᱶ ᱥᱟᱶᱛᱮ ᱢᱚᱛᱞᱚᱵ ᱵᱟᱹᱲᱛᱤ ᱠᱳᱨᱥ ᱦᱚᱸ ᱦᱟᱛᱟᱣ ᱦᱩᱭᱩᱜᱼᱟ ᱮᱴᱟᱜᱟᱜ ᱡᱮᱥᱮ ᱯᱚᱞᱤᱴᱮᱠᱱᱤᱠ ᱚᱱᱟ ᱠᱚ ᱡᱮᱢᱚᱱ ᱠᱳᱢᱯᱟᱱᱤ ᱨᱮ ᱪᱟᱱᱥ ᱧᱟᱢᱚᱜᱼᱟ